ᱵᱞᱟᱠ ᱦᱳᱞ ᱚᱣᱟᱨᱢ ᱦᱳᱞ ᱜᱮᱞᱮᱠᱥ ᱟᱨ ᱢᱚᱦᱟᱵᱤᱥᱥᱚ ᱨᱮᱭᱟᱜ ᱟᱨᱦᱚᱸ ᱠᱤᱪᱷᱩ ᱨᱤᱡᱷᱟᱹᱣᱟᱱᱟᱜ ᱫᱩᱨᱤᱵ ᱫᱚ ᱪᱮᱫᱼᱪᱮᱫ ᱱᱤᱛᱳᱜ ᱱᱚᱣᱟ ᱨᱮᱭᱟᱜ ᱞᱟᱹᱱᱟᱹᱭ ᱞᱮᱠᱟᱛᱮ ᱞᱟᱹᱭ ᱜᱟᱱᱚᱜᱼᱟ ᱟᱵᱚ ᱱᱚᱣᱟ ᱵᱤᱥᱥᱚ ᱥᱮ ᱚᱣᱟᱨᱞᱰ ᱨᱮ ᱢᱤᱫᱴᱮᱱᱼᱢᱤᱫᱴᱮᱱ ᱚᱭᱮᱫᱟᱨ ᱪᱮᱛᱟᱱ ᱨᱮ ᱟᱭᱢᱟ ᱨᱚᱠᱚᱢ ᱮᱥᱮᱨᱮ ᱮᱢᱟ ᱢᱟᱱᱮ ᱢᱤᱫᱼᱢᱤᱫ ᱫᱤᱥᱚᱢ ᱢᱤᱫᱼᱢᱤᱫ ᱨᱚᱠᱚᱢ ᱟᱵᱚᱦᱟᱣᱟ ᱫᱤᱥᱚᱢ ᱱᱚᱣᱟ ᱵᱤᱥᱥᱚ ᱨᱮ ᱮᱴᱟᱜᱼᱮᱴᱟᱜ ᱡᱟᱭᱜᱟ ᱥᱮᱫ ᱫᱚ ᱵᱩᱨᱩ ᱢᱮᱱᱟᱜᱼᱟ ᱟᱵᱟᱨ ᱠᱤᱪᱷᱩ ᱡᱟᱭᱜᱟ ᱫᱚ ᱫᱟᱜ ᱢᱮᱱᱟᱜᱼᱟ ᱟᱵᱟᱨ ᱠᱤᱪᱷᱩᱼᱠᱤᱪᱷᱩ ᱮᱨᱤᱭᱟ ᱫᱚ ᱫᱟᱨᱮ ᱟᱫᱚ ᱱᱚᱝᱠᱟ ᱜᱮ ᱟᱫᱚ ᱱᱚᱣᱟ ᱫᱚ ᱞᱟᱹᱭ ᱜᱟᱱᱚᱜᱼᱟ ᱵᱤᱥᱥᱚ ᱥᱮ ᱱᱚᱣᱟ ᱫᱷᱟᱹᱨᱛᱤ ᱡᱚᱜᱚᱛ ᱥᱚᱝᱥᱟᱨ ᱡᱟᱦᱟᱸᱭ ᱠᱚ ᱵᱮᱱᱟᱣ ᱟᱠᱟᱫᱟ ᱩᱱᱠᱩᱣᱟᱜ ᱜᱮ ᱱᱚᱣᱟ ᱦᱟᱹᱴᱤᱧ ᱟᱫᱚ ᱱᱤᱛᱳᱜ ᱧᱮᱞᱚᱜ ᱠᱟᱱᱟ ᱱᱚᱣᱟ ᱫᱷᱟᱹᱨᱛᱤ ᱨᱮ ᱱᱚᱣᱟ ᱵᱞᱟᱠ ᱦᱳᱞ ᱦᱚᱸ ᱦᱩᱭᱩᱜ ᱠᱟᱱᱟ ᱚᱣᱟᱨᱢ ᱦᱳᱞ ᱦᱚᱸ ᱦᱩᱭᱩᱜ ᱠᱟᱱᱟ ᱠᱤᱪᱷᱩᱼᱠᱤᱪᱷᱩ ᱮᱨᱤᱭᱟ ᱨᱮ ᱱᱚᱣᱟ ᱜᱮᱞᱮᱠ ᱥᱮ ᱱᱚᱣᱟ ᱢᱚᱦᱟᱵᱤᱥᱥᱚ ᱡᱟᱦᱟᱸ ᱵᱚ ᱞᱟᱹᱭ ᱦᱚᱪᱚᱭᱫᱟ ᱟᱫᱚ ᱱᱤᱛᱳᱜ ᱫᱚ ᱱᱚᱣᱟ ᱠᱚ ᱫᱤᱠ ᱫᱤᱭᱮ ᱧᱮᱞ ᱞᱮᱠᱷᱟᱱ ᱫᱚ ᱧᱮᱞᱼᱧᱟᱢᱚᱜᱼᱟ ᱥᱮᱫᱟᱭ ᱫᱚ ᱡᱟᱱ ᱵᱟᱦᱚᱱ ᱥᱮ ᱜᱟᱹᱰᱤ ᱜᱷᱚᱲᱟ ᱨᱮᱭᱟᱜ ᱩᱱᱟᱹᱜ ᱪᱚᱞᱛᱤ ᱵᱟᱝ ᱛᱟᱦᱮᱸ ᱠᱟᱱᱟ ᱟᱨ ᱱᱤᱛᱳᱜ ᱡᱩᱜᱽ ᱨᱮ ᱟᱵᱚ ᱵᱤᱜᱽᱜᱟᱱ ᱫᱤᱥᱚᱢ ᱨᱮ ᱡᱟᱱᱵᱟᱦᱚᱱ ᱥᱮ ᱜᱟᱹᱰᱤᱼᱜᱷᱚᱲᱟ ᱫᱤᱠ ᱛᱮ ᱟᱹᱰᱤ ᱞᱟᱦᱟᱣᱟᱠᱟᱱᱟ ᱟᱨ ᱡᱟᱦᱟᱸᱛᱤᱱᱟᱹᱜ ᱞᱟᱦᱟᱣᱟᱠᱟᱱ ᱨᱮᱦᱚᱸ ᱟᱫᱚ ᱚᱱᱠᱟ ᱜᱮ ᱫᱩᱥᱚᱱ ᱦᱚᱸ ᱦᱩᱭᱩᱜ ᱠᱟᱱᱟ ᱢᱟᱱᱮ ᱱᱤᱭᱟᱹ ᱯᱚᱨᱤᱵᱮᱥ ᱨᱮ ᱞᱟ ᱥᱮᱫᱟᱭ ᱡᱚᱠᱷᱚᱱ ᱵᱟᱝ ᱛᱟᱦᱮᱸᱠᱟᱱᱟ ᱛᱚᱠᱷᱚᱱ ᱫᱚ ᱦᱳᱭᱛᱳ ᱯᱚᱨᱤᱵᱮᱥ ᱦᱚᱸ ᱴᱷᱤᱠ ᱜᱮ ᱛᱟᱦᱮᱸᱠᱟᱱᱟ ᱱᱤᱛᱳᱜ ᱱᱚᱣᱟ ᱵᱚᱨᱛᱚᱢᱟᱱ ᱡᱩᱜᱽᱨᱮ ᱞᱟᱹᱭ ᱜᱟᱱᱚᱜᱼᱟ ᱠᱚᱞ ᱠᱟᱨᱠᱷᱟᱱᱟ ᱛᱟᱨᱯᱚᱨ ᱥᱤᱞᱯᱚ ᱠᱟᱨᱠᱷᱟᱱᱟ ᱜᱟᱹᱰᱤᱼᱜᱷᱚᱲᱟ ᱞᱟᱭᱤᱱ ᱱᱚᱜᱼᱚᱭ ᱡᱮ ᱱᱚᱣᱟ ᱫᱷᱩᱶᱟᱹ ᱫᱷᱩᱶᱟᱹ ᱥᱮ ᱯᱮᱴᱨᱳᱞ ᱰᱤᱡᱮᱞ ᱟᱭᱢᱟ ᱨᱚᱠᱚᱢ ᱜᱮᱥ ᱡᱟᱹᱛᱤᱭᱚ ᱱᱟᱱᱟ ᱨᱚᱠᱚᱢ ᱫᱤᱠ ᱫᱤᱭᱮ ᱟᱵᱚ ᱱᱚᱣᱟ ᱫᱷᱟᱹᱨᱛᱤ ᱨᱮᱱᱟᱝ ᱵᱷᱟᱨᱥᱟᱢᱢᱚ ᱱᱤᱛᱳᱜ ᱱᱚᱣᱟ ᱫᱩᱥᱚᱱ ᱛᱮ ᱯᱮᱨᱮᱡ ᱟᱠᱟᱱᱟ ᱡᱟᱨ ᱡᱚᱱᱱᱮ ᱟᱵᱚ ᱦᱚᱲᱟᱜ ᱦᱚᱸ ᱨᱳᱜᱽ ᱟᱡᱟᱨ ᱱᱟᱱᱟ ᱨᱚᱠᱚᱢ ᱦᱩᱭᱩᱜ ᱠᱟᱱ ᱜᱮᱭᱟ ᱱᱚᱣᱟ ᱫᱩᱥᱚᱱ ᱦᱚᱛᱮᱫ ᱛᱮ ᱛᱟᱨᱯᱚᱨ ᱢᱤᱫᱴᱮᱱ ᱯᱨᱟᱠᱨᱤᱛᱤᱠ ᱵᱷᱟᱨ ᱥᱟᱢᱢᱚ ᱦᱚᱸ ᱟᱭᱟᱜ ᱵᱞᱮᱱᱥ ᱡᱩᱫᱤ ᱵᱷᱟᱨᱥᱟᱢᱢᱚ ᱵᱚᱭ ᱫᱚᱦᱚ ᱫᱟᱲᱮᱭᱟᱜᱼᱟ ᱛᱟᱦᱞᱮ ᱫᱚ ᱢᱚᱦᱟᱢᱟᱨᱤ ᱥᱮ ᱮᱠ ᱢᱟᱱᱮ ᱟᱵᱚᱣᱟᱜ ᱯᱚᱛᱚᱱ ᱥᱮᱱ ᱦᱤᱡᱩᱜᱼᱟ ᱴᱷᱤᱠ ᱚᱱᱠᱟ ᱜᱮ ᱱᱤᱛᱳᱜ ᱫᱤᱱ ᱱᱚᱣᱟ ᱫᱷᱟᱹᱨᱛᱤ ᱨᱮ ᱵᱤᱥᱥᱚ ᱛᱮ ᱮᱭ ᱵᱤᱥᱥᱚ ᱨᱮ ᱱᱚᱣᱟ ᱫᱩᱥᱚᱱ ᱛᱮ ᱯᱮᱨᱮᱡ ᱟᱠᱟᱱᱟ ᱱᱚᱣᱟ ᱫᱩᱥᱚᱱ ᱢᱩᱠᱛᱚᱭ ᱞᱟᱹᱜᱤᱫ ᱛᱮ ᱟᱵᱚ ᱫᱟᱨᱮ ᱵᱟᱧᱪᱟᱣ ᱫᱚᱦᱚᱭ ᱦᱩᱭᱩᱜ ᱛᱟᱵᱚᱱᱟ ᱟᱨ ᱫᱟᱨᱮ ᱡᱩᱫᱤ ᱟᱵᱚ ᱵᱚ ᱪᱟᱵᱟᱭᱟ ᱛᱟᱦᱞᱮ ᱥᱩᱢᱚᱭ ᱢᱚᱛᱚ ᱱᱚᱜᱼᱚᱭ ᱱᱚᱝᱠᱟ ᱫᱟᱜᱼᱡᱟᱯᱩᱫ ᱵᱚᱨᱥᱟ ᱡᱟᱲᱤ ᱦᱚᱸ ᱵᱟᱭ ᱦᱤᱡᱩᱜᱼᱟ ᱟᱫᱚ ᱚᱱᱟ ᱞᱮᱠᱟᱛᱮ ᱟᱵᱚ ᱡᱟᱛᱮ ᱱᱚᱣᱟ ᱫᱷᱟᱹᱨᱛᱤ ᱨᱮᱭᱟᱜ ᱦᱟᱥᱟ ᱠᱷᱚᱭ ᱥᱮ ᱵᱷᱩᱢᱤ ᱨᱳᱫᱷ ᱟᱵᱚ ᱵᱟᱝ ᱵᱚ ᱦᱩᱭ ᱦᱚᱪᱚᱭ ᱢᱟ ᱚᱱᱟ ᱛᱚ ᱫᱟᱨᱮ ᱠᱚᱵᱚ ᱦᱟᱨᱟᱼᱵᱩᱨᱩ ᱞᱮᱠᱷᱟᱱ ᱟᱵᱚᱣᱟᱜ ᱟᱜᱟᱢᱤ ᱫᱤᱱ ᱥᱮ ᱟᱜᱟᱢᱤ ᱯᱨᱚᱡᱚᱱᱢᱚ ᱨᱮ ᱟᱵᱚᱨᱮᱱ ᱜᱤᱫᱽᱨᱟᱹ ᱠᱚ ᱱᱚᱣᱟ ᱯᱚᱨᱤᱵᱮᱥ ᱫᱩᱥᱚᱱ ᱠᱷᱚᱱ ᱠᱚ ᱵᱟᱧᱪᱟᱣ ᱫᱟᱲᱮᱭᱟᱜᱼᱟ